ᱤᱧᱟᱹᱜ ᱞᱟᱠᱪᱟᱨ ᱞᱟᱹᱜᱤᱫ ᱴᱷᱟᱹᱠᱩᱣᱟᱹᱱ ᱠᱤᱪᱷᱩ ᱠᱟᱨᱚᱜᱤᱨᱤ ᱫᱚ ᱱᱚᱣᱟ ᱠᱚ ᱠᱟᱱᱟ ᱡᱮ ᱴᱷᱮᱠᱟ ᱴᱩᱯᱞᱟᱹᱜ ᱡᱚᱱᱚᱜ ᱦᱟᱴᱟᱜ ᱟᱨ ᱯᱟᱹᱴᱤᱭᱟᱹ ᱱᱚᱝᱠᱟᱱᱟᱜ ᱴᱷᱮᱠᱟ ᱴᱩᱯᱞᱟᱹᱜ ᱱᱚᱣᱟ ᱠᱚᱫᱚ ᱡᱮᱢᱚᱱ ᱢᱟᱜ ᱛᱮ ᱵᱮᱱᱟᱜ ᱠᱟᱱᱟ ᱦᱟᱴᱟᱜ ᱦᱚᱸ ᱢᱟᱜ ᱛᱮ ᱵᱮᱱᱟᱜ ᱠᱟᱱᱟ ᱡᱚᱱᱚᱜ ᱫᱚ ᱡᱮᱢᱚᱱ ᱥᱟᱜᱟᱫ ᱥᱤᱨᱚᱢ ᱠᱷᱟᱲᱟᱝ ᱱᱚᱣᱟ ᱠᱚᱛᱮ ᱵᱮᱱᱟᱜ ᱠᱟᱱᱟ ᱯᱟᱹᱴᱤᱭᱟᱹ ᱫᱚ ᱡᱮᱢᱚᱱ ᱠᱷᱤᱡᱩᱨ ᱥᱟᱠᱟᱢ ᱛᱮ ᱵᱮᱱᱟᱜ ᱠᱟᱱᱟ ᱞᱩᱜᱽᱲᱤᱜ ᱫᱚ ᱠᱟᱥᱠᱚᱢ ᱥᱩᱛᱟᱹᱢ ᱞᱩᱢᱟᱹᱝ ᱥᱩᱛᱟᱹᱢ ᱱᱚᱣᱟ ᱠᱚᱛᱮ ᱞᱩᱜᱽᱲᱤᱜ ᱠᱚ ᱵᱮᱱᱟᱜ ᱠᱟᱱᱟ ᱩᱞ ᱥᱩᱛᱟᱹᱢ ᱱᱚᱣᱟ ᱠᱚᱛᱮ ᱵᱮᱱᱟᱜ ᱠᱟᱱᱟ ᱱᱚᱣᱟ ᱠᱚᱨᱮᱱᱟᱜ ᱥᱟᱢᱟᱱ ᱫᱚ ᱡᱮᱢᱱ ᱠᱨᱩᱥ ᱠᱟᱱᱟ ᱥᱩᱭ ᱠᱟᱪᱤ ᱠᱟᱹᱴᱤᱡ ᱠᱟᱹᱴᱤᱡᱟᱜ ᱯᱷᱟᱨᱢᱟ ᱛᱟᱦᱮᱱ ᱜᱮᱭᱟ ᱚᱱᱟᱫᱚ ᱞᱩᱜᱽᱲᱤᱜ ᱪᱮᱛᱟᱱ ᱨᱮ ᱡᱟᱦᱟᱱᱟᱜ ᱡᱩᱫᱤᱢ ᱠᱟᱹᱢᱤᱭᱟᱜᱼᱟ ᱵᱟᱦᱟ ᱠᱚ ᱵᱮᱱᱟᱣ ᱡᱮ ᱠᱚᱱᱚ ᱱᱚᱝᱠᱟᱱᱟᱜ ᱠᱤᱪᱷᱩ ᱡᱟᱦᱟᱱᱟᱜ ᱞᱩᱜᱽᱲᱤᱜ ᱪᱮᱛᱟᱱ ᱨᱮ ᱠᱟᱹᱢᱤ ᱠᱚ ᱫᱚᱨᱠᱟᱨ ᱞᱮᱱᱠᱷᱟᱱ

ᱟᱨ ᱱᱚᱝᱠᱟᱱᱟᱜ ᱠᱚᱛᱮ ᱜᱮ ᱱᱚᱣᱟ ᱠᱚᱫᱚ ᱵᱮᱱᱟᱜ ᱠᱟᱱᱟ